ᱤᱧ ᱥᱟᱱᱛᱟᱲ ᱠᱟᱹᱱᱟᱹᱧ ᱚᱱᱟ ᱞᱟᱹᱜᱤᱫ ᱫᱚ ᱟᱹᱰᱤ ᱵᱷᱟᱜᱮ ᱜᱮᱧ ᱵᱩᱡᱷᱟᱹᱣᱟ ᱡᱮ ᱤᱧ ᱢᱤᱫᱴᱮᱱ ᱥᱟᱱᱛᱟᱲ ᱢᱟᱹᱱᱢᱤ ᱨᱮᱱ ᱠᱩᱲᱤ ᱠᱟᱹᱱᱟᱹᱧ ᱢᱮᱱᱠᱷᱟᱱ ᱟᱵᱚᱣᱟᱜ ᱱᱚᱣᱟ ᱥᱟᱱᱛᱟᱲ ᱫᱷᱚᱨᱚᱢ ᱫᱚ ᱫᱤᱠᱩ ᱠᱷᱚᱡ ᱫᱚ ᱮᱠᱫᱚᱢ ᱜᱮ ᱥᱚᱢᱯᱩᱨᱱᱚ ᱜᱮ ᱮᱠᱫᱚᱢ ᱟᱞᱟᱫᱟ ᱜᱮᱭᱟ ᱫᱤᱠᱩ ᱫᱚ ᱟᱭᱢᱟᱜᱟᱱ ᱵᱚᱸᱜᱟ ᱠᱚ ᱢᱮᱱᱟᱜ ᱠᱟᱛᱟ ᱠᱚᱣᱟ ᱩᱱᱠᱩ ᱵᱚᱸᱜᱟ ᱠᱚ ᱯᱩᱡᱟᱹ ᱠᱚᱣᱟ ᱵᱟᱢᱵᱲᱮ ᱥᱟᱶᱛᱮ ᱠᱤᱱᱛᱩ ᱟᱵᱚ ᱥᱟᱱᱛᱟᱲ ᱫᱚ ᱪᱮᱫ ᱟᱵᱚ ᱥᱟᱱᱛᱟᱲ ᱫᱚ ᱫᱷᱤᱨᱤ ᱫᱟᱨᱮ ᱫᱟᱜ ᱱᱟᱹᱲᱤ ᱵᱤᱨ ᱚᱱᱟ ᱠᱚᱨᱮ ᱵᱚᱱ ᱯᱩᱡᱟᱹᱭᱟ ᱟᱨ ᱟᱵᱩᱨᱮᱱ ᱯᱩᱡᱟᱹ ᱦᱚᱲ ᱫᱚ ᱦᱩᱭᱱᱟᱭ ᱟᱵᱩ ᱴᱚᱞᱟ ᱨᱮᱱ ᱜᱮ ᱵᱟᱵᱟ ᱛᱟᱠᱚ ᱥᱮ ᱫᱟᱫᱟ ᱛᱟᱠᱚ ᱡᱟᱦᱟᱸᱭ ᱜᱮ ᱦᱩᱭᱩᱜ ᱟᱭ ᱢᱟᱺᱡᱷᱤ ᱦᱟᱲᱟᱢ ᱢᱮᱱᱠᱷᱟᱱ ᱩᱱᱤᱜᱮ ᱯᱩᱡᱟᱹᱭᱟᱭ

ᱟᱵᱚ ᱠᱚ ᱟᱻ ᱯᱩᱡᱟᱹ ᱫᱚ ᱵᱟᱵᱟ ᱛᱟᱠᱚ ᱜᱮᱠᱚ ᱯᱩᱡᱟᱹᱭᱟ ᱟᱵᱚ ᱡᱟᱦᱟᱸᱭ ᱠᱩᱲᱤ ᱦᱚᱯᱚᱱ ᱠᱚ ᱢᱮᱱᱟᱜ ᱠᱚᱣᱟ ᱩᱱᱠᱩ ᱫᱚ ᱵᱚᱞᱮ ᱡᱟᱦᱮᱨ ᱛᱷᱟᱱ ᱫᱚ ᱵᱟᱠᱚ ᱪᱟᱞᱟᱜᱼᱟ ᱡᱟᱦᱮᱨ ᱛᱷᱟᱱ ᱨᱮᱜᱮ ᱯᱩᱡᱟᱹ ᱠᱚ ᱦᱩᱭᱩᱜᱼᱟ ᱥᱚᱲᱮ ᱠᱚᱵᱚᱱ ᱡᱚᱢᱟ ᱡᱤᱞ ᱥᱚᱲᱮ ᱡᱟᱦᱟᱸᱭ ᱥᱤᱢ ᱠᱚᱠᱚ ᱜᱮᱫ ᱠᱚᱣᱟ ᱠᱷᱟᱹᱥᱤ ᱠᱚᱠᱚ ᱢᱟᱜ ᱠᱚᱣᱟ ᱚᱱᱠᱟ ᱚᱱᱟᱜᱮ ᱥᱚᱲᱮ ᱠᱮᱜ ᱜᱮ ᱟᱨ ᱴᱚᱞᱟ ᱨᱮᱱᱟᱜ ᱚᱲᱟᱜ ᱚᱲᱟᱜ ᱨᱮ ᱪᱟᱹᱣᱞᱤ ᱠᱚ ᱠᱟᱹᱴᱤᱡ ᱪᱩᱞᱩᱝ ᱠᱟᱛᱮ ᱫᱟᱹ ᱥᱩᱱᱩᱢ ᱠᱚ ᱵᱩᱞᱩᱝ ᱠᱚ ᱥᱟᱥᱟᱝ ᱠᱚ ᱢᱟᱹᱨᱤᱪ ᱠᱚ ᱟᱹᱫᱟᱹᱭ ᱠᱟᱛᱮ ᱚᱱᱟᱜᱮ ᱥᱩᱲᱟᱹ ᱠᱟᱛᱮ ᱚᱸᱰᱮ ᱵᱚᱱ ᱡᱚᱢᱟ ᱡᱟᱦᱟᱸ ᱫᱚ ᱥᱟᱨᱮᱡᱚᱜᱼᱟ ᱚᱱᱟ ᱫᱚ ᱚᱲᱟᱜ ᱛᱮᱵᱚᱱ ᱟᱜᱩ ᱠᱟᱛᱮ ᱚᱲᱟᱜ ᱚᱲᱟᱜ ᱵᱚᱱ ᱤᱫᱤ ᱴᱚ ᱠᱟᱜᱼᱟ ᱟᱨᱚ ᱢᱟᱜᱽ ᱥᱮᱨᱢᱟ ᱢᱟᱜᱽ ᱥᱮᱨᱢᱟ ᱫᱚᱵᱚᱱ ᱢᱟᱜᱚᱜ ᱛᱮ ᱢᱮᱱᱠᱷᱟᱱ ᱚᱱᱟ ᱫᱚ ᱚᱲᱟᱜ ᱚᱲᱟᱜ ᱵᱷᱮᱡᱟ ᱡᱟᱦᱟᱸ ᱵᱚᱱ ᱟᱹᱫᱟᱹᱭᱟ ᱵᱷᱮᱡᱟ ᱟᱹᱫᱟᱹᱭ ᱠᱟᱛᱮ ᱚᱱᱟ ᱵᱷᱟᱡᱟ ᱯᱚᱭᱥᱟ ᱛᱮᱜᱮ ᱯᱩᱡᱟᱹ ᱨᱮᱱᱟᱜ ᱡᱤᱱᱤᱥ ᱠᱚ ᱠᱤᱨᱤᱧ ᱦᱩᱭᱩᱜᱼᱟ ᱯᱩᱡᱟᱹ ᱨᱮᱱᱟᱜ ᱡᱤᱱᱤᱥ ᱠᱤᱨᱤᱧ ᱠᱟᱛᱮ ᱢᱤᱫᱴᱮᱡ ᱫᱟᱨᱮ ᱨᱮ ᱡᱟᱦᱟᱸ ᱡᱟᱦᱮᱨ ᱛᱷᱟᱱ ᱨᱮ ᱡᱟᱦᱟᱸ ᱫᱟᱨᱮ ᱢᱮᱱᱟᱜ ᱚᱱᱟ ᱫᱟᱨᱮ ᱴᱷᱮᱡ ᱵᱚᱱ ᱯᱩᱡᱟᱹ ᱠᱮᱫᱟ ᱯᱩᱡᱟᱹ ᱠᱟᱛᱮ ᱡᱟᱦᱟᱸ ᱨᱟᱱ ᱠᱚ ᱠᱚᱴᱮᱡᱟ ᱩᱱᱠᱩ ᱢᱟᱺᱡᱷᱤ ᱦᱟᱲᱟᱢ ᱛᱟᱠᱚ ᱯᱟᱨᱟᱱᱤᱠ ᱡᱟᱦᱟᱸᱭ ᱡᱟᱦᱟᱸᱭ ᱢᱟᱱᱟ ᱢᱟᱱᱚᱛᱟᱱ ᱦᱚᱲ ᱢᱮᱱᱟᱜ ᱠᱚᱣᱟ ᱫᱤᱥ ᱴᱚᱞᱟ ᱨᱤᱱᱤᱡ ᱩᱱᱠᱩ ᱥᱟᱶ ᱛᱮᱜᱮ ᱯᱩᱡᱟᱹ ᱦᱩᱭᱱᱟ ᱯᱩᱡᱟᱹ ᱠᱟᱛᱮ ᱚᱱᱟ ᱨᱟᱱ ᱡᱟᱦᱟᱸ ᱠᱚ ᱠᱚᱴᱮᱡᱟ ᱚᱱᱟ ᱥᱮᱛᱟᱜ ᱨᱮ ᱵᱤᱨᱤᱫ ᱠᱟᱛᱮ ᱞᱟᱦᱟ ᱚᱱᱟ ᱨᱟᱱᱮᱢ ᱡᱚᱢ ᱞᱟᱦᱟ ᱠᱮᱫᱟ ᱡᱚᱢ ᱠᱟᱛᱮ ᱛᱟᱯᱚᱨᱮ ᱡᱟᱦᱟᱱᱟᱜ ᱜᱮᱢ ᱡᱚᱢᱟ ᱡᱟᱦᱟᱱᱟᱜ ᱵᱳᱞᱛᱮ ᱚᱱᱟ ᱨᱟᱱ ᱛᱤᱱᱟᱹᱜ ᱫᱤᱱᱮᱢ ᱡᱚᱢᱟ ᱩᱱᱟᱹᱜ ᱫᱤᱱ ᱫᱚ ᱵᱚᱞᱮ ᱥᱩᱱᱩᱢ ᱫᱚ ᱵᱟᱝ ᱡᱚᱢ ᱜᱟᱱᱚᱜᱼᱟ ᱥᱩᱱᱩᱢ ᱥᱟᱥᱟᱝ ᱫᱚ ᱵᱟᱝ ᱡᱚᱢ ᱜᱟᱱᱚᱜᱼᱟ ᱟᱨ ᱦᱚᱲᱢᱚ ᱠᱚᱨᱮ ᱦᱚᱸ ᱥᱩᱱᱩᱢ ᱠᱚ ᱥᱟᱹᱵᱩᱱ ᱠᱚ ᱱᱟᱠᱤᱡ ᱠᱚ ᱫᱚ ᱵᱟᱵᱚᱱ ᱜᱟᱱᱚᱜᱼᱟ ᱚᱱᱠᱟᱜᱮ ᱯᱮᱫᱤᱱ ᱜᱟᱱ ᱠᱚ ᱯᱟᱞᱟᱣᱟ ᱵᱚᱞᱮ ᱯᱮᱫᱤᱱ ᱠᱚ ᱯᱟᱞᱟᱣᱟ ᱯᱮᱫᱤᱱ ᱵᱤᱱᱟᱹ ᱱᱟᱹᱠᱤᱡ ᱛᱮ ᱵᱤᱱᱟᱹ ᱥᱩᱱᱩᱢ ᱛᱮ ᱥᱟᱹᱵᱩᱱ ᱛᱮ ᱥᱟᱵ ᱜᱩᱲᱤ ᱠᱚᱫᱚ ᱵᱟᱹᱵᱩᱱ ᱵᱮᱵᱚᱦᱟᱨᱟ ᱟᱨ ᱡᱟᱦᱟᱸ ᱨᱟᱱ ᱵᱚᱱ ᱠᱚᱴᱮᱡ ᱠᱟᱜᱼᱟ ᱡᱟᱦᱟᱸ ᱨᱟᱱ ᱚᱱᱟ ᱥᱳᱵ ᱦᱚᱲ ᱢᱤᱫ ᱴᱮᱡ ᱢᱤᱫᱴᱮᱡ ᱠᱟᱛᱮ ᱥᱮᱛᱟᱜ ᱵᱮᱲ ᱡᱟᱦᱟᱱᱟᱜ ᱡᱚᱢ ᱞᱟᱦᱟ ᱨᱮᱵᱚᱱ ᱡᱚᱢ ᱠᱮᱜ ᱜᱮ ᱛᱟᱨᱯᱚᱨᱮ ᱡᱚᱢᱟᱜ ᱠᱚᱫᱚᱵᱚᱱ ᱡᱚᱢᱟ ᱱᱤᱭᱟᱹ ᱥᱩᱢᱟᱹᱭ ᱜᱮ ᱟᱵᱚ ᱛᱤᱱᱟᱹᱜ ᱵᱟᱵᱟ ᱛᱟᱠᱚ ᱫᱟᱫᱟ ᱛᱟᱠᱚ ᱥᱳᱵ ᱢᱤᱫ ᱠᱟᱛᱮ ᱱᱤᱭᱟᱹ ᱠᱟᱹᱢᱤ ᱠᱚᱨᱟᱣ ᱞᱮᱠᱷᱟᱡᱜᱮ ᱵᱷᱟᱜᱮ ᱱᱤᱭᱟᱹ ᱢᱟᱜᱽ ᱡᱚᱠᱷᱚᱱ ᱵᱚᱱ ᱢᱟᱜᱚᱜᱼᱟ ᱥᱮ ᱯᱟᱞᱚᱱᱟᱵᱚᱱ ᱛᱚᱠᱷᱚᱱ ᱫᱚ ᱟᱨᱥᱤ ᱦᱚᱸ ᱵᱟᱠᱚ ᱧᱮᱞ ᱛᱮ ᱢᱮᱱᱠᱷᱟᱱ ᱱᱤᱭᱟᱹ ᱡᱟᱦᱟᱸ ᱨᱟᱱ ᱟᱵᱚ ᱠᱚ ᱢᱮᱱᱟ ᱡᱟᱦᱟᱸᱭ ᱫᱚ ᱵᱟᱠᱚ ᱵᱟᱰᱟᱭᱟ ᱩᱝᱠᱩ ᱫᱚ ᱵᱟᱠᱚ ᱵᱟᱰᱟᱭᱟ ᱠᱤᱱᱛᱩ ᱤᱧᱤᱧ ᱧᱮᱞ ᱠᱟᱫᱟ ᱤᱧᱤᱧ ᱵᱤᱰᱟᱹᱣ ᱠᱟᱫᱟ ᱡᱮ ᱱᱤᱭᱟᱹ ᱨᱟᱱ ᱡᱚᱢ ᱞᱮᱠᱷᱟᱡ ᱡᱟᱦᱟᱸ ᱨᱳᱜᱽ ᱢᱮᱱᱟᱜᱼᱟ ᱨᱳᱜᱽ ᱢᱮᱱᱛᱮ ᱵᱚᱥᱚᱱᱛᱚ ᱨᱳᱜᱽ ᱡᱟᱦᱟᱸ ᱠᱚ ᱢᱮᱱᱟ ᱫᱤᱠᱩᱛᱮ ᱯᱚᱠᱥ ᱚᱱᱟᱴᱟᱜ ᱵᱟᱝ ᱦᱩᱭᱩᱜ ᱛᱮ ᱚᱱᱟ ᱨᱮᱱᱟᱜ ᱜᱮ ᱨᱟᱱ ᱛᱚ ᱥᱳᱢ ᱯᱨᱚᱛᱛᱮᱠᱴᱤ ᱥᱟᱱᱛᱟᱞᱤ ᱴᱚᱞᱟ ᱨᱮᱜᱮ ᱱᱤᱭᱟᱹ ᱨᱟᱱ ᱫᱚ ᱡᱚᱢ ᱫᱚ ᱵᱷᱟᱜᱮ ᱜᱮᱭᱟ ᱛᱚ ᱟᱵᱚ ᱥᱟᱱᱛᱟᱲ ᱫᱚ ᱵᱟᱹᱵᱩᱱ ᱵᱟᱲᱟᱭᱟ ᱡᱮ ᱪᱮᱫ ᱨᱳᱜᱽ ᱞᱟᱹᱜᱤᱫ ᱨᱟᱱ ᱵᱚᱱ ᱡᱚᱢ ᱫᱟ ᱠᱤᱱᱛᱩ ᱡᱚᱢᱮᱫ ᱛᱟᱦᱮᱱᱟᱵᱚᱱ